ᱜᱮ ᱤᱨᱟᱹᱞ ᱥᱟᱭ ᱢᱚᱬᱮ ᱜᱮᱞᱢᱚᱬᱮ ᱜᱮᱟᱨᱮ ᱥᱟᱭ ᱢᱚᱬᱮ ᱜᱮᱟᱨᱮ ᱥᱟᱭ ᱯᱩᱜᱮᱞ ᱮᱭᱟᱭ ᱜᱮᱟᱨᱮ ᱥᱟᱭ ᱢᱚᱬᱮ ᱜᱮᱞ ᱮᱭᱟᱭ ᱵᱟᱜᱮᱥᱟᱭ ᱜᱮ ᱢᱤᱫ ᱟᱨᱮ